ᱫᱤᱥᱚᱢ ᱫᱚ ᱧᱮᱞ ᱦᱩᱭᱩᱜ ᱠᱟᱱ ᱛᱟᱭᱟ ᱪᱟᱞᱟᱣ ᱦᱩᱭᱩᱜ ᱠᱟᱱ ᱛᱟᱭᱟ ᱥᱮ ᱚᱠᱟᱨᱮ ᱱᱤᱛᱚᱜ ᱡᱟᱦᱟᱱ ᱚᱥᱵᱤᱛᱟ ᱫᱟᱜ ᱨᱮᱭᱟᱜ ᱚᱥᱵᱤᱛᱟ ᱰᱟᱦᱟᱨ ᱨᱮᱭᱟᱜ ᱚᱥᱵᱤᱛᱟ

ᱟᱞᱮ ᱵᱟᱢ ᱵᱮᱸᱜᱮᱫ ᱟᱞᱮ ᱠᱷᱟᱡ ᱛᱟᱦᱚᱞᱮ ᱟᱢ ᱫᱚ ᱚᱠᱟ ᱠᱷᱚᱡᱟᱢ ᱮᱢ ᱟᱨ ᱦᱚᱸ ᱛᱟᱭᱚᱢ ᱫᱟᱨᱟᱢ ᱞᱮ ᱟᱢ ᱦᱚᱸᱞᱮ ᱵᱮᱸᱜᱮᱫ ᱟᱢᱟ ᱥᱮ ᱟᱢ ᱮᱢ ᱠᱟᱛᱮᱫ ᱞᱮ ᱡᱤᱛᱠᱟᱹᱨ ᱢᱮᱭᱟ ᱚᱱᱟ ᱠᱚ ᱱᱤᱭᱟᱹ ᱱᱤᱛᱚᱜ ᱟᱢ ᱧᱮᱞ ᱦᱩᱭᱩᱜ ᱛᱟᱢᱟ ᱟᱞᱮ ᱡᱮ ᱚᱥᱚᱵᱤᱛᱟ ᱨᱮᱞᱮ ᱯᱟᱲᱟᱣ ᱠᱟᱱᱟ ᱡᱮ ᱫᱟᱜ ᱧᱩ ᱞᱟᱹᱜᱤᱫ ᱫᱟᱜ ᱵᱟᱹᱱᱩᱜ ᱛᱟᱞᱮᱭᱟ ᱪᱟᱞᱟᱜ ᱦᱤᱡᱩᱜ ᱞᱟᱹᱜᱤᱫ ᱰᱟᱦᱟᱨ ᱵᱟᱹᱱᱩᱜ ᱛᱟᱞᱮᱭᱟ ᱱᱤᱛᱢᱟ ᱥᱮ ᱥᱤᱛᱩᱜ ᱫᱤᱱ ᱠᱟᱱ ᱱᱤᱛᱢᱟ ᱡᱟᱦᱟᱱ ᱚᱥᱩᱵᱤᱫᱟ ᱵᱟᱝ ᱦᱩᱭᱩᱜ ᱠᱟᱱ ᱫᱟᱜ ᱫᱤᱱᱜᱮ ᱡᱚᱛᱚ ᱦᱚᱲ ᱞᱚᱥᱚᱫ ᱛᱮ ᱞᱮᱸᱡᱮᱫ ᱛᱮ ᱚᱲᱟᱜ ᱠᱷᱚᱱ ᱵᱟᱞᱮ ᱚᱰᱳᱝ ᱫᱟᱲᱮᱭᱟᱜ ᱠᱟᱱᱟ ᱚᱰᱳᱝᱼᱚᱜ ᱨᱮ ᱦᱚᱸ ᱞᱮ ᱡᱟᱦᱟᱱ ᱫᱚᱨᱠᱟᱨ ᱢᱮᱱᱟᱜ ᱛᱟᱢᱟ ᱵᱟᱢ ᱪᱟᱞᱟᱜᱼᱟ ᱪᱟᱞᱟᱜᱼᱟ ᱛᱚᱠᱷᱚᱱ ᱡᱮ ᱟᱞᱮ ᱟᱹᱰᱤ ᱚᱥᱵᱤᱛᱟ ᱛᱮᱞᱮ ᱪᱟᱞᱟᱜ ᱠᱟᱱᱟ ᱚᱱᱟ ᱠᱚ ᱡᱚᱫᱤ ᱟᱢ ᱵᱟᱢ ᱧᱮᱞ ᱠᱷᱟᱡ ᱵᱟᱢ ᱵᱩᱡᱷᱟᱹᱣ ᱠᱷᱟᱡ ᱛᱟᱦᱚᱞᱮ ᱫᱚ ᱟᱞᱮ ᱫᱚ ᱪᱤᱠᱟᱹᱛᱮ ᱟᱢ ᱦᱚᱞᱮ ᱛᱟᱭᱚᱢ ᱫᱟᱨᱟᱢ ᱧᱮᱞ ᱢᱮᱭᱟ ᱚᱱᱟ ᱠᱷᱟᱹᱛᱤᱨᱛᱮ ᱟᱢ ᱜᱮ ᱟᱢ ᱱᱤᱛᱚᱜ ᱟᱢ ᱫᱤᱥᱚᱢ ᱫᱩᱱᱤᱭᱟᱹ ᱨᱮᱢ ᱫᱟᱬᱟᱱ ᱠᱟᱱᱟᱢ ᱧᱮᱞ ᱫᱟᱢ ᱚᱠᱟᱨᱮ ᱪᱮᱫ ᱞᱮᱠᱟ ᱵᱟᱝ ᱞᱮᱠᱟ ᱥᱮ ᱟᱞᱮ ᱠᱚ ᱦᱚᱸ ᱟᱢ ᱞᱮ ᱞᱟᱹᱭ ᱟᱢᱟ ᱟᱞᱮ ᱱᱤᱛᱚᱜ ᱫᱟᱜ ᱵᱟᱞᱮ ᱧᱟᱢᱫᱟ ᱰᱟᱦᱟᱨ ᱢᱚᱡ ᱵᱟᱹᱱᱩᱜ ᱛᱟᱞᱮᱭᱟ ᱚᱱᱟ ᱠᱚ ᱟᱢ ᱮᱢᱚᱜ ᱞᱟᱜᱟᱣ ᱟᱢᱟ ᱛᱚ ᱟᱨ ᱟᱢ ᱡᱚᱫᱤ ᱱᱤᱛᱚᱜ ᱵᱟᱢ ᱵᱮᱸᱜᱮᱫᱟ ᱵᱟᱢ ᱮᱢᱟ ᱟᱞᱮᱭᱟ ᱛᱟᱦᱚᱞᱮ ᱫᱚ ᱟᱢ ᱦᱚᱪᱚ ᱥᱟᱢᱱᱮ ᱫᱤᱱ ᱛᱤᱭᱳᱜᱚᱜ ᱠᱟᱱ ᱛᱟᱢᱟ ᱟᱢ ᱦᱚᱪᱚ ᱟᱞᱮ ᱜᱮ ᱵᱟᱞᱮ ᱜᱚᱲᱚ ᱵᱟᱞᱮ ᱮᱢᱟᱢ ᱠᱷᱟᱡ ᱟᱢ ᱦᱚᱸᱪᱚ ᱵᱟᱢ ᱞᱟᱹᱴᱩ ᱦᱩᱭ ᱫᱟᱲᱮᱭᱟᱜ ᱛᱟᱦᱚᱞᱮ ᱚᱱᱟ ᱠᱟᱹᱢᱤ ᱟᱢ ᱡᱮᱢᱚᱱᱮᱢ ᱟᱞᱮ ᱠᱚ ᱱᱤᱭᱮᱢ ᱞᱟᱹᱴᱩ ᱠᱟᱱᱟ ᱛᱟᱦᱚᱞᱮ ᱟᱢ ᱦᱚᱸᱛᱚ ᱟᱞᱮ ᱠᱚ ᱵᱮᱸᱜᱮᱫ ᱦᱩᱭᱩᱜ ᱛᱟᱢᱟ ᱡᱮ ᱟᱢ ᱱᱤᱛᱚᱜ ᱟᱞᱮ ᱡᱟᱦᱟᱱ ᱚᱥᱚᱵᱤᱫᱟ ᱦᱩᱭᱩᱜ ᱠᱟᱱ ᱛᱟᱞᱮᱭᱟ ᱵᱟᱞᱮ ᱧᱟᱢᱫᱟ ᱡᱚᱢ ᱴᱷᱤᱠ ᱢᱚᱛᱚ ᱫᱟᱜ ᱵᱟᱞᱮ ᱧᱟᱢᱫᱟ ᱪᱟᱞᱟᱜ ᱦᱤᱡᱩᱜ ᱰᱟᱦᱟᱨ ᱵᱟᱹᱱᱩᱜ ᱛᱟᱞᱮᱭᱟ